ᱦᱮᱸ ᱤᱧ ᱫᱚ ᱟᱭᱢᱟ ᱯᱚᱛᱚᱵ ᱢᱩᱨᱟᱹᱭ ᱛᱤᱧ ᱥᱮᱱ ᱟᱠᱟᱱᱟ ᱪᱮᱫᱟᱜ ᱥᱮ ᱮᱱᱛᱮᱫ ᱤᱧ ᱫᱚ ᱯᱚᱛᱚᱵ ᱠᱟᱞᱮᱠᱴ ᱯᱚᱛᱚᱵ ᱯᱟᱲᱦᱟᱜ ᱨᱮᱭᱟᱜ ᱟᱹᱰᱤ ᱢᱟᱨᱟᱝ ᱨᱟᱹᱥᱠᱟᱹ ᱢᱮᱱᱟᱜ ᱛᱤᱧᱟᱹ ᱟᱨ ᱥᱩᱫᱩ ᱤᱱᱟᱹ ᱥᱩᱢᱩᱝ ᱫᱚ ᱵᱟᱝ ᱤᱧ ᱦᱚᱸ ᱢᱤᱫᱼᱵᱟᱨ ᱯᱚᱛᱚᱵ ᱫᱫᱧ ᱚᱞ ᱵᱟᱲᱟᱣ ᱠᱟᱫ ᱜᱮᱭᱟ ᱚᱞᱮᱫ ᱜᱮᱭᱟ ᱢᱮᱱᱠᱷᱟᱱ ᱪᱷᱟᱯᱟ ᱥᱚᱫᱚᱨ ᱵᱟᱝ ᱦᱩᱭ ᱠᱟᱱᱟ ᱟᱵᱚ ᱥᱟᱶᱛᱟ ᱟᱹᱨᱤᱼᱪᱟᱹᱞᱤ ᱪᱮᱛᱟᱱ ᱛᱮ ᱟᱭᱢᱟ ᱨᱚᱠᱚᱢ ᱞᱟᱭᱼᱞᱟᱠᱪᱟᱨ ᱱᱚᱜᱼᱚᱸᱭ ᱟᱫ ᱤᱫᱤ ᱪᱟᱞᱟᱜ ᱠᱟᱱᱟ ᱟᱵᱚᱣᱟᱜ ᱯᱟᱹᱨᱥᱤ ᱵᱷᱟᱥᱟ ᱟᱵᱚᱣᱟᱜ ᱟᱲᱟᱝ ᱱᱚᱣᱟ ᱡᱚᱜᱟᱣ ᱫᱚᱦᱚᱭ ᱞᱟᱹᱜᱤᱫ ᱡᱟᱭᱡᱩᱜᱽ ᱡᱟᱛᱮ ᱡᱚᱜᱟᱣ ᱛᱟᱦᱮᱱ ᱛᱟᱵᱚᱱ ᱱᱚᱣᱟ ᱞᱟᱹᱜᱤᱫ ᱟᱹᱰᱤ ᱜᱚᱴᱮᱡ ᱠᱩᱨᱩᱢᱩᱴᱩ ᱜᱮ ᱥᱮ ᱠᱩᱠᱢᱩ ᱢᱮᱱᱟᱜ ᱛᱤᱧᱟᱹ